ᱟᱞᱮᱭᱟᱜ ᱡᱟᱦᱟᱸ ᱟᱛᱳ ᱚᱲᱟᱜ ᱚᱸᱰᱮ ᱫᱚ ᱱᱤᱭᱟᱹ ᱜᱟᱹᱰᱤ ᱜᱷᱚᱲᱟ ᱞᱟᱹᱜᱤᱫ ᱛᱮᱫᱚ ᱟᱹᱰᱤ ᱜᱮ ᱥᱩᱵᱤᱫᱟ ᱪᱮᱫᱟᱜ ᱡᱮ ᱟᱞᱮ ᱫᱚ ᱪᱚᱛᱛᱨᱤᱥ ᱱᱟᱢᱵᱟᱨ ᱡᱟᱛᱤᱭᱚ ᱥᱚᱲᱚᱠ ᱯᱟᱥᱮ ᱨᱮᱜᱮ ᱦᱮᱱᱟᱜ ᱞᱮᱭᱟ ᱟᱫᱚ ᱟᱞᱮ ᱱᱤᱭᱟᱹ ᱰᱟᱦᱟᱨ ᱛᱮ ᱥᱟᱭᱠᱮᱹᱞ ᱢᱚᱴᱚᱨ ᱥᱟᱭᱠᱮᱹᱞ ᱠᱷᱚᱡ ᱮᱦᱚᱵ ᱠᱟᱛᱮ ᱚᱴᱳ ᱴᱳᱴᱳ ᱵᱟᱥ ᱴᱨᱟᱠ ᱞᱚᱨᱤ ᱮᱢᱟᱱ ᱛᱮᱭᱟᱜ ᱡᱚᱛᱚ ᱠᱚᱜᱮ ᱪᱟᱞᱟᱜ ᱦᱤᱡᱩᱜᱼᱟ ᱟᱨ ᱱᱤᱭᱟᱹ ᱥᱚᱲᱚᱠ ᱛᱮᱜᱤ ᱥᱤᱞᱤᱜᱩᱲᱤ ᱠᱷᱚᱱ ᱠᱳᱞᱠᱟᱛᱟ ᱯᱳᱣᱪᱷᱟᱣ ᱫᱟᱲᱮᱭᱟᱜᱼᱟ ᱟᱨᱦᱚᱸ ᱱᱤᱭᱟᱹ ᱞᱟᱭᱤᱱ ᱛᱮ ᱟᱢᱟᱜ ᱚᱱᱟ ᱦᱤᱨᱤ ᱦᱚᱢ ᱥᱮᱱ ᱫᱟᱲᱮᱭᱟᱜᱼᱟ ᱟᱨ ᱨᱮᱹᱞ ᱜᱟᱹᱰᱤ ᱨᱮᱱᱟᱜ ᱦᱚᱸ ᱟᱹᱰᱤ ᱜᱮ ᱵᱮᱵᱚᱥᱛᱟ ᱢᱮᱱᱟᱜᱼᱟ ᱥᱩᱨ ᱨᱮᱜᱤ ᱨᱮᱹᱞ ᱮᱥᱴᱮᱥᱚᱱ ᱢᱮᱱᱟᱜᱼᱟ ᱟᱫᱚ ᱥᱟᱺᱜᱤᱧ ᱛᱮ ᱡᱟᱦᱟᱸᱭ ᱠᱚ ᱥᱮᱱᱚᱜ ᱩᱱᱠᱩ ᱫᱚ ᱚᱱᱟ ᱨᱮᱹᱞ ᱛᱮᱜᱮ ᱥᱩᱵᱤᱫᱟ ᱵᱩᱡᱷᱟᱹᱜᱼᱟ ᱡᱮᱦᱮᱛᱩ ᱨᱮᱹᱞ ᱨᱮᱫᱚ ᱠᱚᱢ ᱵᱷᱟᱲᱟ ᱞᱟᱜᱟᱜᱼᱟ ᱟᱨ ᱥᱚᱢᱚᱭ ᱦᱚᱸ ᱚᱠᱛᱚ ᱦᱚᱸ ᱛᱷᱚᱲᱟ ᱠᱚᱢ ᱧᱚᱜ ᱞᱟᱜᱟᱜᱼᱟ ᱟᱨ ᱵᱟᱥ ᱛᱮᱫᱚ ᱦᱚᱭᱛᱳ ᱚᱥᱩᱵᱤᱫᱟ ᱠᱚ ᱵᱩᱡᱷᱟᱹᱣ ᱧᱚᱜᱟ ᱟᱫᱚᱢ ᱠᱚᱫᱚ ᱡᱮᱨᱚᱠᱚᱢ ᱵᱚᱢᱤ ᱦᱩᱭᱩᱜ ᱛᱟᱠᱚᱣᱟ ᱥᱮ ᱫᱩᱲᱩᱵ ᱫᱩᱲᱩᱵ ᱛᱮ ᱠᱟᱴᱟ ᱠᱚᱦᱚᱸ ᱯᱷᱩᱞᱟᱹᱜ ᱛᱟᱠᱚᱣᱟ ᱛᱚ ᱴᱨᱮᱹᱱ ᱨᱮᱫᱚ ᱤᱱᱟᱹᱜ ᱡᱟᱹᱨᱠᱤᱱ ᱵᱟᱝ ᱦᱩᱭᱩᱜ ᱛᱮ ᱟᱢ ᱟᱨᱟᱢ ᱛᱮᱜᱮᱢ ᱥᱮᱴᱮᱨ ᱫᱟᱲᱮᱭᱟᱜᱼᱟ ᱟᱨ ᱩᱰᱟᱹᱜ ᱜᱟᱹᱰᱤ ᱫᱚ ᱟᱞᱮ ᱱᱚᱰᱮ ᱠᱷᱚᱱᱟᱜ ᱫᱚ ᱥᱟᱺᱜᱤᱧ ᱨᱮᱜᱮ ᱦᱮᱱᱟᱜ ᱛᱮ ᱚᱱᱟᱛᱮ ᱠᱷᱚᱨᱪᱟ ᱦᱚᱸ ᱵᱤᱥᱤ ᱞᱟᱜᱟᱜ ᱛᱮ ᱩᱰᱟᱹᱜ ᱜᱟᱹᱰᱤ ᱛᱮᱫᱚ ᱟᱹᱰᱤ ᱠᱚᱢ ᱜᱮ ᱡᱟᱛᱟᱭᱟᱛ ᱦᱩᱭ ᱵᱟᱲᱟᱜ ᱠᱟᱱᱟ ᱟᱨ ᱪᱟᱞᱟᱜ ᱦᱩᱭᱩᱜᱼᱟ ᱥᱤᱞᱤᱜᱩᱲᱤ ᱩᱰᱟᱹᱜ ᱜᱟᱹᱰᱤ ᱫᱮᱡᱚᱜ ᱠᱷᱟᱡ ᱫᱚ ᱳᱭ